ᱥᱟᱶᱛᱟ ᱨᱮ ᱢᱤᱫᱴᱟᱝ ᱡᱮᱛᱟᱜ ᱩᱯᱨᱩᱢ ᱫᱚ ᱟᱭᱟᱜ ᱫᱷᱚᱨᱚᱢ ᱪᱮᱛᱟᱱ ᱨᱮᱜᱮ ᱴᱮᱦᱟᱸᱴ ᱛᱟᱦᱮᱱᱟ ᱚᱱᱟ ᱛᱮ ᱵᱷᱟᱨᱚᱛᱤᱭᱟ ᱥᱟᱶᱛᱟ ᱨᱮ ᱡᱟᱹᱛ ᱞᱮᱠᱟᱛᱮ ᱵᱟᱝᱪᱟᱣ ᱞᱟᱹᱜᱤᱫ ᱫᱷᱚᱨᱚᱢ ᱨᱮᱱᱟᱜ ᱞᱟᱹᱠᱛᱤ ᱫᱚ ᱟᱹᱰᱤ ᱛᱮᱫ ᱜᱮ ᱮᱱᱮᱢ ᱢᱮᱱᱟᱜ ᱟᱠᱟᱫᱟ ᱟᱭᱢᱟ ᱫᱷᱚᱨᱚᱢ ᱨᱮᱱ ᱦᱚᱲ ᱠᱚ ᱢᱮᱱᱟᱜ ᱟᱠᱟᱫ ᱠᱚᱣᱟ ᱮᱴᱟᱜ ᱫᱷᱚᱨᱚᱢ ᱠᱚ ᱫᱚ ᱦᱩᱭᱩᱜ ᱠᱟᱱᱟ ᱦᱤᱱᱫᱩ ᱫᱷᱚᱨᱚᱢ ᱤᱥᱟᱹᱭ ᱫᱷᱚᱨᱚᱢ ᱤᱥᱞᱟᱢ ᱫᱷᱚᱨᱚᱢ ᱮᱢᱟᱱ ᱠᱚ ᱮᱴᱟᱜ ᱫᱷᱚᱨᱚᱢ ᱢᱩᱫᱽᱨᱮ ᱤᱥᱞᱟᱢ ᱫᱷᱚᱨᱚᱢ ᱨᱮᱱ ᱦᱚᱲ ᱠᱚᱣᱟᱜ ᱟᱯᱱᱟᱨ ᱫᱷᱚᱨᱚᱢ ᱪᱮᱟᱛᱟᱱ ᱟᱹᱰᱤ ᱛᱮᱫ ᱜᱮ ᱠᱚ ᱫᱩᱞᱟᱹᱲᱟᱜᱼᱟ ᱟᱯᱱᱟᱨᱟᱜ ᱫᱷᱚᱨᱚᱢ ᱵᱮᱜᱚᱨ ᱮᱴᱟᱜ ᱫᱷᱚᱨᱚᱢ ᱫᱚ ᱵᱟᱝ ᱠᱚ ᱟᱯᱱᱟᱨᱟ ᱥᱮ ᱮᱴᱟᱜ ᱫᱷᱚᱨᱚᱢ ᱨᱮᱱᱟᱜ ᱚᱨᱥᱚᱝ ᱦᱚᱸ ᱵᱟᱝ ᱠᱚ ᱦᱮᱡ ᱦᱚᱪᱚᱣᱟᱜᱼᱟ ᱚᱱᱟᱛᱮ ᱥᱟᱱᱟᱢ ᱫᱤᱥᱣᱟᱹ ᱠᱚ ᱴᱷᱮᱱ ᱱᱚᱣᱟ ᱩᱭᱦᱟᱹᱨ ᱞᱟᱹᱠᱛᱤ ᱢᱮᱱᱟᱜ ᱟᱠᱟᱫᱟ ᱡᱮ ᱟᱯᱱᱟᱨᱟᱜ ᱫᱷᱚᱨᱚᱢ ᱫᱩᱞᱟᱹᱲᱟᱜ ᱢᱮ ᱟᱯᱱᱟᱨᱟᱜ ᱫᱷᱚᱨᱚᱢ ᱜᱮ ᱡᱚᱜᱟᱣ ᱡᱚᱛᱚᱱ ᱠᱟᱛᱮᱜ ᱦᱟᱨᱟ ᱨᱟᱠᱟᱵ ᱢᱮ